ᱤᱧ ᱫᱚ ᱫᱟᱠᱟ ᱩᱛᱩ ᱢᱚᱡᱽ ᱤᱧ ᱠᱩᱥᱤᱭᱟᱜᱼᱟ ᱥᱮ ᱥᱚᱵᱽᱡᱤ ᱩᱛᱩ ᱥᱮ ᱥᱚᱵᱽᱡᱤ ᱩᱛᱩ ᱠᱟᱛᱮᱫ ᱡᱤᱞ ᱩᱛᱩ ᱦᱚᱸ ᱵᱷᱟᱹᱜᱤ ᱫᱟᱲᱮᱭᱟᱜᱼᱟ ᱥᱮ ᱥᱟᱠ ᱥᱚᱵᱽᱡᱤ ᱥᱮ ᱡᱟᱦᱟᱱᱟᱜ ᱴᱚᱠ ᱫᱚᱭ ᱛᱮᱭᱟᱨ ᱦᱚᱸ ᱢᱚᱡᱽ ᱤᱧ ᱠᱩᱥᱤᱭᱟᱜᱼᱟ ᱥᱮ ᱚᱱᱟ ᱠᱚ ᱠᱟᱹᱢᱤ ᱞᱟᱹᱜᱤᱫ ᱤᱧ ᱟᱹᱰᱤ ᱟᱸᱴ ᱤᱧ ᱠᱩᱥᱤᱭᱟᱜᱼᱟ ᱥᱮᱧ ᱠᱟᱹᱢᱤᱭᱟ ᱟᱨ ᱢᱚᱡᱽ ᱤᱧ ᱵᱮᱱᱟᱣᱟ ᱢᱟᱱᱮ ᱡᱟᱦᱟᱱᱟᱜ ᱩᱛᱩ ᱫᱚᱧ ᱫᱟᱲᱮ ᱟᱥᱮ ᱵᱟᱝ ᱥᱚᱵᱽᱡᱤ ᱩᱛᱩ ᱡᱤᱞ ᱩᱛᱩ ᱦᱚᱸ ᱦᱟᱞᱠᱟ ᱯᱟᱛᱞᱟᱧ ᱫᱟᱲᱮᱭᱟᱜᱼᱟ ᱥᱮ ᱚᱱᱟᱜᱮᱧ ᱠᱚᱨᱟᱣᱟ ᱟᱨ ᱡᱟᱦᱟᱱᱟᱜ ᱮᱢᱱᱤ ᱡᱚᱢᱟᱜ ᱦᱚᱸ ᱡᱮ ᱟᱴᱟ ᱫᱤᱭᱮ ᱢᱚᱭᱫᱟ ᱫᱤᱭᱮ ᱡᱟᱦᱟᱱᱟᱜ ᱵᱮᱱᱟᱣ ᱚᱱᱟ ᱠᱚᱦᱚᱸ ᱢᱚᱡᱽ ᱤᱧ ᱵᱮᱱᱟᱣ ᱥᱮ ᱢᱚᱡᱽ ᱡᱚᱢ ᱤᱧ ᱫᱟᱲᱮᱭᱟᱜ ᱠᱩᱥᱤᱭᱟᱜᱼᱟ ᱤᱧ ᱦᱚᱸ ᱵᱮᱱᱟᱣᱟ ᱟᱨ ᱤᱧ ᱡᱚᱢᱟ ᱤᱧ ᱦᱚᱸ ᱚᱱᱟᱛᱮ ᱟᱹᱰᱤ ᱜᱟᱱᱮᱧ ᱠᱩᱥᱤᱭᱟᱜᱼᱟ ᱟᱨ ᱡᱟᱦᱟᱱᱟᱜ ᱵᱷᱟᱡᱟᱼᱵᱷᱩᱡᱤ ᱪᱚᱯ ᱫᱳᱭ ᱚᱱᱟ ᱠᱚ ᱦᱚᱸᱧ ᱛᱮᱭᱟᱨ ᱫᱟᱲᱮᱭᱟᱜᱼᱟ ᱵᱩᱫᱤᱭᱟᱹ ᱠᱚ ᱠᱷᱟᱹᱡᱟᱹᱲᱤ ᱠᱷᱟᱹᱡᱟᱹᱲᱤ ᱵᱮᱱᱟᱣ ᱦᱚᱸ ᱚᱲᱟᱜ ᱨᱮ ᱜᱚᱜᱚᱭ ᱵᱮᱱᱟᱣᱟ ᱤᱧ ᱦᱚᱸ ᱩᱱᱤ ᱥᱚᱝᱜᱮ ᱥᱚᱝᱜᱮᱛᱮᱧ ᱵᱮᱱᱟᱣᱟ ᱚᱟᱱ ᱠᱚ ᱵᱟᱱᱟᱣ ᱤᱧ ᱫᱟᱲᱮᱭᱟᱜᱼᱟ ᱟᱨ ᱤᱧ ᱦᱚᱸᱧ ᱠᱩᱥᱤᱭᱟᱜ ᱠᱟᱱᱟ ᱚᱱᱟ ᱠᱚ ᱠᱟᱹᱢᱤ ᱜᱮ ᱚᱱᱟᱛᱮ ᱟᱨ ᱤᱱᱟᱹ ᱠᱚᱜᱮ ᱡᱷᱚᱛᱚ ᱡᱤᱱᱤᱥ ᱤᱧ ᱵᱮᱱᱟᱣ ᱤᱧ ᱠᱩᱥᱤᱟᱭᱟᱜᱼᱟ